ᱦᱮᱞᱳ ᱤᱧᱫᱚ ᱢᱟ ᱞᱚᱠᱠᱷᱤ ᱦᱳᱴᱮᱞ ᱨᱮ ᱡᱚᱢᱟᱜ ᱤᱧ ᱚᱰᱟᱨ ᱟᱠᱟᱫᱟ ᱟᱫᱚ ᱱᱚᱣᱟ ᱡᱚᱢᱟᱜ ᱛᱟᱹᱜᱤᱨᱮ ᱢᱤᱱᱟᱹᱧᱟ ᱛᱤᱸᱜᱩᱣ ᱠᱟᱱᱟ ᱢᱮᱱᱠᱷᱟᱱ ᱱᱚᱣᱟ ᱡᱚᱢᱟᱜ ᱫᱚ ᱛᱤᱱ ᱡᱚᱠᱷᱮᱱ ᱯᱮ ᱟᱹᱜᱩ ᱦᱚᱴᱚᱣᱟᱹᱧᱟ ᱟᱫᱚ ᱤᱧᱫᱚ ᱚᱱᱟ ᱛᱟᱹᱜᱤᱨᱮ ᱢᱤᱱᱟᱹᱧᱟ ᱡᱮᱢᱚᱱ ᱱᱚᱣᱟ ᱪᱷᱚᱴᱟ ᱥᱚᱢᱚᱭ ᱨᱮ ᱱᱚᱣᱟ ᱡᱚᱢᱟᱜ ᱫᱚ ᱠᱩᱞᱟᱹᱧ ᱯᱮ ᱮᱱᱛᱮᱜ ᱪᱮᱫᱟᱜ ᱥᱮ ᱤᱧ ᱨᱮᱸᱜᱮᱡ ᱛᱮ ᱢᱤᱱᱟᱹᱧᱟ